ᱦᱮᱞᱳ ᱱᱤᱭᱟᱹ ᱠᱤ ᱵᱟᱸᱥᱠᱚᱵᱟ ᱨᱮᱥᱴᱩᱨᱮᱱᱴ ᱥᱤᱵᱩ ᱦᱮᱢᱵᱨᱚᱢ ᱟᱪᱪᱷᱟ ᱟᱪᱪᱷᱟ ᱤᱧ ᱫᱚ ᱱᱚᱸᱰᱮ ᱵᱷᱟᱛᱠᱚᱱᱰᱟ ᱠᱷᱚᱱᱤᱧ ᱞᱟᱹᱭᱫᱟ ᱤᱧ ᱡᱮ ᱚᱱᱟ ᱦᱳᱥᱴᱮᱞ ᱨᱮᱱᱟᱜ ᱡᱚᱢᱟᱜ ᱟᱭᱢᱟ ᱠᱤᱪᱷᱩᱧ ᱚᱰᱟᱨ ᱞᱮᱫᱟ ᱚᱱᱟ ᱠᱚ ᱚᱰᱟᱨ ᱨᱮᱱᱟᱜ ᱤᱧ ᱡᱷᱚᱛᱚ ᱨᱤᱯᱳᱴ ᱤᱧ ᱵᱷᱮᱡᱟᱣᱟᱠᱟᱫᱼᱟ ᱟᱢ ᱠᱟᱹᱴᱤᱡ ᱧᱮᱞ ᱢᱮ